ᱢᱮᱱᱟᱜ ᱵᱮᱱᱟ ᱚᱠᱟ ᱥᱮᱫ ᱨᱮ ᱢᱮᱱᱟᱜ ᱵᱮᱱᱟᱹ ᱚᱲᱟᱜ ᱥᱮᱫ ᱨᱮᱜᱮ ᱥᱮ ᱦᱳᱭ ᱟᱨ ᱱᱤᱛᱚᱜ ᱠᱟᱹᱢᱤ ᱫᱚᱢᱮ ᱜᱟᱱ ᱢᱮᱱᱟᱜᱼᱟ ᱠᱟᱹᱢᱤ ᱫᱚ ᱟᱫᱚ ᱟᱹᱵᱤᱱᱜᱮ ᱵᱟᱹᱵᱤᱱ ᱦᱮᱡ ᱵᱟᱲᱟᱜ ᱠᱟᱱᱟ ᱱᱚᱛᱮ ᱫᱟᱜ ᱠᱚᱦᱚᱸᱭ ᱫᱟᱜ ᱠᱮᱫᱟᱭ ᱟᱨ ᱚᱱᱟ ᱪᱟᱥ ᱥᱤᱡᱤᱱ ᱦᱚᱸ ᱥᱮᱴᱮᱨᱮᱱᱟ ᱟᱫᱚ ᱦᱩᱲᱩ ᱜᱮᱵᱚᱱ ᱤᱛᱟᱹ ᱠᱚ ᱤᱛᱟᱹ ᱠᱚ ᱢᱮᱱᱟᱜ ᱜᱮᱭᱟ ᱥᱚᱱᱚ ᱦᱩᱲᱩ ᱢᱮᱱᱟᱜ ᱜᱮᱭᱟ ᱟᱨ ᱞᱳᱞᱟᱴ ᱦᱚᱸ ᱢᱮᱱᱟᱜ ᱜᱮᱭᱟ ᱟᱨ ᱟᱫᱚ ᱟᱨ ᱵᱟᱨᱭᱟ ᱜᱟᱱ ᱵᱟᱝ ᱵᱟᱹᱠᱤ ᱢᱮᱱᱟᱜᱼᱟ ᱟᱫᱚ ᱟᱹᱵᱤᱱ ᱵᱤᱱ ᱠᱤᱨᱤᱧ ᱟᱹᱜᱩᱭᱟ ᱥᱮ ᱟᱹᱞᱤᱧ ᱜᱮᱞᱤᱧ ᱠᱤᱨᱤᱧᱟ ᱦᱟᱸᱜ ᱟᱪᱪᱷᱟ ᱤᱫᱤ ᱵᱤᱱ ᱦᱟᱸᱜ ᱟᱨ ᱪᱮᱫ ᱞᱮᱠᱟ ᱟᱹᱵᱤᱱ ᱛᱮᱜᱮ ᱵᱤᱱ ᱥᱤᱭᱟ ᱥᱮ ᱴᱨᱟᱠᱴᱚᱨ ᱵᱮᱱ ᱞᱟᱜᱟᱣ ᱦᱚᱪᱚᱭᱮᱫᱼᱟ ᱦᱟᱸᱜ ᱪᱮᱫ ᱞᱮᱠᱟᱭᱮᱫ ᱵᱤᱱ ᱟᱪᱷᱟ ᱴᱷᱤᱠ ᱜᱮᱭᱟ ᱱᱚᱜᱼᱚᱭ ᱟᱫᱚ ᱛᱤᱥ ᱠᱷᱚᱱ ᱵᱤᱱ ᱜᱤᱲᱤ ᱵᱤᱱ ᱮᱦᱚᱵᱮᱫᱼᱟ ᱛᱟᱦᱚᱞᱮ ᱠᱷᱚᱫ ᱠᱚ ᱛᱤᱥ ᱠᱷᱚᱱ ᱦᱟᱸᱜ ᱜᱤᱲᱤ ᱵᱤᱱ ᱮᱦᱚᱵᱮᱫᱼᱟ ᱚᱻ ᱦᱳᱭ ᱦᱳᱭ ᱦᱳᱭᱳᱜᱼᱟ ᱚᱱᱟ ᱢᱟ ᱦᱟᱸᱜ ᱟᱹᱵᱤᱱ ᱜᱮᱵᱤᱱ ᱵᱟᱲᱟᱭᱟ ᱚᱱᱟ ᱢᱟ ᱟᱹᱞᱤᱧ ᱢᱟ ᱵᱟᱹᱞᱤᱧ ᱞᱟᱹᱭ ᱫᱟᱲᱮᱭᱟᱜ ᱦᱟᱸᱜ ᱪᱮᱫ ᱞᱮᱠᱟ ᱛᱮᱵᱤᱱ ᱪᱟᱥᱼᱟ ᱱᱟᱦᱟᱸᱜ ᱦᱮᱸ ᱥᱮ ᱟᱹᱞᱤᱧ ᱫᱚ ᱦᱟᱸᱜ ᱮᱢ ᱦᱚᱲ ᱮᱢᱟᱣ ᱵᱮᱱᱟ ᱞᱤᱧ ᱪᱟᱥ ᱟᱹᱞᱤᱧ ᱜᱷᱚᱱᱴᱟ ᱨᱮ ᱟᱹᱞᱤᱧ ᱥᱟᱵ ᱠᱟᱜ ᱢᱮ ᱟᱹᱞᱤᱧᱟᱜ ᱜᱮᱫᱚ ᱴᱨᱠᱴᱚᱨ ᱢᱟ ᱮᱱᱠᱷᱟᱡ ᱫᱚ ᱟᱹᱵᱤᱱ ᱪᱟᱥ ᱵᱤᱱ ᱤᱫᱤᱭ ᱵᱤᱱ ᱟᱨ ᱪᱟᱥ ᱵᱤᱱ ᱦᱳᱭ ᱴᱨᱠᱴᱟᱨ ᱫᱚ ᱦᱟᱸᱜ ᱵᱷᱟᱲᱟ ᱠᱚᱫᱚ ᱦᱟᱸᱜ ᱵᱟᱝ ᱟᱹᱜᱩ ᱦᱩᱭᱩᱜᱼᱟ ᱴᱮᱠᱴᱟᱨ ᱛᱮᱜᱮ ᱤᱭᱟᱹ ᱠᱟᱜ ᱵᱤᱱ ᱟᱹᱵᱤᱱ ᱠᱟᱹᱡ ᱫᱚᱢᱮ ᱵᱤᱱ ᱠᱚᱥᱴᱚᱜ ᱠᱟᱱᱟ ᱦᱳᱭ ᱦᱳᱭ ᱟᱪᱪᱷᱟ ᱛᱟᱦᱚᱞᱮ ᱱᱚᱣᱟ ᱴᱨᱠᱴᱟᱨ ᱜᱮ ᱤᱫᱤ ᱵᱤᱱ ᱴᱨᱠᱴᱟᱨ ᱟᱨᱟᱢ ᱥᱮ ᱪᱟᱹᱞᱩᱭ ᱵᱤᱱ ᱦᱟᱸᱜ ᱟᱨ ᱥᱤ ᱜᱚᱫ ᱵᱤᱱ